ᱢᱤᱫᱴᱮᱱ ᱠᱷᱤᱞᱳᱰ ᱨᱮ ᱯᱷᱩᱴᱵᱚᱞ ᱠᱷᱤᱞᱳᱰ ᱨᱮᱧ ᱪᱟᱞᱟᱣ ᱟᱠᱟᱱᱟ ᱞᱮᱯᱷᱟᱨᱤᱜ ᱚᱱᱟ ᱜᱟᱛᱤ ᱜᱟᱛᱤᱜ ᱛᱩᱞᱩᱡ ᱢᱤᱫᱴᱟᱝ ᱡᱷᱟᱢᱮᱞᱟ ᱨᱟᱠᱟᱵ ᱮᱱᱟ ᱛᱚ ᱚᱱᱟ ᱡᱷᱟᱢᱮᱞᱟ ᱫᱚ ᱜᱳᱞ ᱥᱚᱢᱢᱚᱱᱫᱷᱮᱜᱮ ᱢᱤᱫᱴᱮᱱ ᱚᱯᱥᱟᱭᱤᱴ ᱛᱮ ᱜᱳᱞ ᱦᱩᱭ ᱮᱱᱟ ᱯᱷᱮᱨ ᱩᱱᱠᱩ ᱵᱟᱠᱚ ᱢᱟᱱᱟᱣ ᱵᱟᱛᱟᱣ ᱮᱫᱟ ᱥᱮ ᱱᱤᱭᱟᱹᱜᱮ ᱟᱫᱚ ᱤᱧ ᱪᱟᱞᱟᱣ ᱠᱟᱛᱮᱫ ᱤᱧ ᱵᱩᱡᱷᱟᱹᱣ ᱵᱟᱲᱟᱣᱟᱫ ᱠᱚᱣᱟ ᱡᱮ ᱱᱤᱭᱟᱹ ᱫᱚ ᱚᱯᱥᱟᱭᱤᱴ ᱠᱷᱟᱛᱤᱨᱛᱮ ᱜᱳᱞ ᱟᱠᱟᱱᱟ ᱟᱨ ᱡᱟᱦᱟᱸ ᱵᱟᱨᱦᱮ ᱨᱮᱠᱚ ᱫᱩᱲᱩᱵ ᱠᱚᱜᱼᱟ ᱩᱱᱠᱩ ᱠᱚ ᱞᱟᱹᱭᱠᱮᱫ ᱜᱮᱭᱟ ᱡᱮ ᱚᱯᱥᱟᱭᱤᱴ ᱜᱳᱞ ᱟᱠᱟᱱ ᱜᱮᱭᱟ ᱠᱤᱱᱛᱩ ᱩᱱᱠᱩ ᱩᱱᱠᱩ ᱵᱟᱠᱚ ᱢᱟᱱᱟᱣ ᱵᱟᱛᱟᱣᱮᱫᱟ ᱡᱮ ᱡᱟᱦᱟᱭ ᱯᱞᱮᱭᱟᱨ ᱡᱟᱦᱟᱭᱠᱚ ᱜᱳᱞ ᱟᱠᱟᱫ ᱛᱚ ᱤᱧ ᱚᱱᱮᱠ ᱜᱟᱱ ᱤᱧ ᱵᱩᱡᱷᱟᱹᱣᱟᱫ ᱠᱚᱣᱟ ᱛᱟᱨᱯᱚᱨ ᱠᱚ ᱵᱩᱡᱷᱟᱹᱣ ᱠᱮᱫᱟ ᱥᱚᱢᱟᱫᱷᱟᱱᱟᱜ ᱠᱚᱣᱟ ᱟᱨ ᱢᱤᱫᱴᱮᱱ ᱤᱧ ᱥᱚᱸᱜᱮᱛᱮ ᱢᱤᱫᱴᱮᱱ ᱮ ᱛᱟᱦᱮᱸᱞᱮᱱᱟ ᱡᱟᱦᱟᱸ ᱚᱱᱟ ᱟᱛᱩᱨᱮᱱᱜᱮ ᱛᱚ ᱩᱱᱤ ᱦᱚᱸ ᱵᱩᱡᱷᱟᱹᱣ ᱵᱟᱲᱟᱣᱟᱫ ᱠᱚᱣᱟᱭ ᱡᱮ ᱱᱚᱝᱠᱟ ᱱᱚᱝᱠᱟ ᱛᱚ ᱚᱱᱟ ᱞᱟᱹᱜᱤᱫ ᱛᱮ ᱵᱩᱡᱷᱟᱹᱣ ᱠᱮᱫᱟ ᱠᱚ ᱟᱨ ᱞᱟᱭᱤᱱ ᱫᱟᱠᱨᱮ ᱡᱟ ᱧᱮᱞᱚᱜ ᱠᱟᱱᱟ ᱚᱯᱥᱟᱭᱤᱴ ᱜᱳᱞ ᱟᱠᱟᱱ ᱜᱮᱭᱟ ᱛᱚ ᱱᱚᱝᱠᱟ ᱠᱟᱛᱮᱫ ᱢᱟᱱᱟᱣ ᱵᱟᱛᱟᱣ ᱫᱚ ᱵᱟᱝ ᱦᱩᱭᱩᱜ ᱟᱥᱮ